ᱵᱷᱟᱨᱚᱛ ᱨᱮᱭᱟᱜ ᱥᱚᱨᱮᱥ ᱯᱚᱱᱚᱛ ᱫᱚ ᱦᱩᱭᱩᱜ ᱠᱟᱱ ᱛᱤᱧᱟᱹ ᱯᱚᱥᱪᱤᱢ ᱵᱟᱝᱞᱟ ᱪᱮᱫᱟᱜ ᱥᱮ ᱯᱚᱥᱪᱤᱢ ᱵᱟᱝᱞᱟ ᱨᱮᱫᱚ ᱟᱭᱢᱟ ᱞᱮᱠᱟᱱ ᱦᱚᱲ ᱜᱮᱵᱚᱱ ᱵᱟᱥ ᱮᱫᱟ ᱟᱨ ᱯᱚᱥᱪᱤᱢ ᱵᱟᱝᱞᱟ ᱨᱮᱫᱚ ᱟᱭᱢᱟ ᱞᱮᱠᱟᱱᱟᱜ ᱡᱤᱱᱤᱥ ᱠᱚ ᱧᱮᱞ ᱧᱟᱢᱚᱜᱼᱟ ᱪᱟᱥᱼᱵᱟᱥ ᱛᱮᱦᱚᱸ ᱟᱭᱢᱟ ᱞᱮᱠᱟᱱᱟᱜ ᱜᱮᱵᱚᱱ ᱪᱟᱥᱟ ᱯᱚᱥᱪᱷᱤᱢ ᱵᱟᱝᱞᱟ ᱨᱮᱫᱚ ᱟᱹᱰᱤ ᱞᱮᱠᱟᱱᱟᱜ ᱡᱤᱱᱤᱥ ᱠᱚ ᱱᱟᱯᱟᱭ ᱱᱟᱯᱟᱭ ᱢᱮᱱᱟᱜᱼᱟ ᱫᱷᱤᱨᱤ ᱰᱩᱝᱨᱤ ᱵᱤᱨ ᱵᱩᱨᱩ ᱟᱹᱰᱤ ᱟᱭᱢᱟ ᱞᱮᱠᱟᱱᱟᱜ ᱡᱤᱱᱤᱥ ᱠᱚ ᱧᱮᱞᱚᱜᱼᱟ ᱚᱱᱟᱛᱮ ᱤᱧᱫᱚ ᱯᱚᱥᱪᱷᱤᱢ ᱵᱟᱝᱞᱟ ᱜᱤᱧ ᱠᱩᱥᱤᱭᱟᱜᱼᱟ ᱯᱚᱥᱪᱷᱤᱢ ᱵᱟᱝᱞᱟ ᱨᱤᱧ ᱵᱟᱥᱫᱟ ᱟᱹᱰᱤ ᱱᱟᱯᱟᱭ ᱠᱟᱛᱷᱟ ᱚᱱᱟᱛᱮ ᱯᱚᱥᱪᱷᱤᱢ ᱵᱟᱝᱞᱟ ᱨᱮᱜᱮ ᱥᱟᱱᱟᱢᱟᱜ ᱞᱮᱠᱟᱱᱟᱜ ᱞᱟᱹᱭᱼᱞᱟᱠᱪᱟᱨ ᱯᱚᱨᱚᱵᱽ ᱠᱚ ᱱᱟᱯᱟᱭ ᱥᱟᱺᱦᱤᱡ ᱦᱩᱭᱩᱜᱼᱟ ᱚᱱᱟᱛᱮ ᱯᱚᱥᱪᱷᱤᱢ ᱵᱟᱝᱞᱟ ᱨᱮ ᱤᱧ ᱫᱚ ᱟᱹᱰᱤ ᱜᱤᱧ ᱠᱩᱥᱤᱭᱟᱜᱼᱟ ᱟᱨ ᱤᱧ ᱯᱚᱥᱪᱤᱢ ᱵᱟᱝᱞᱟ ᱵᱷᱤᱛᱤᱨ ᱨᱮ ᱟᱭᱢᱟ ᱞᱮᱠᱟᱱ ᱴᱚᱴᱷᱟᱨᱮ ᱫᱟᱬᱟᱱ ᱦᱚᱸᱧ ᱪᱟᱞᱟᱣ ᱟᱠᱟᱱᱟ ᱚᱱᱟ ᱠᱚᱫᱚ ᱦᱩᱭᱩᱜ ᱠᱟᱱᱟ ᱥᱤᱞᱫᱟᱹ ᱯᱟᱛᱟ ᱢᱩᱠᱩᱴᱢᱚᱱᱤᱯᱩᱨ ᱯᱟᱴᱟᱵᱤᱸᱫᱟᱹ ᱟᱭᱢᱟ ᱞᱮᱠᱟᱱᱟᱜ ᱟᱨᱦᱚᱸ ᱢᱮᱱᱟᱜᱼᱟ ᱟᱨ ᱟᱵᱚ ᱯᱚᱥᱪᱷᱤᱢ ᱵᱟᱝᱞᱟ ᱨᱮᱫᱚ ᱯᱚᱨᱚᱵᱽ ᱞᱟᱹᱭ ᱛᱮᱫᱚ ᱟᱭᱢᱟ ᱞᱮᱠᱟᱱᱟᱜ ᱜᱮ ᱦᱮᱱᱟᱜᱼᱟ ᱟᱵᱚ ᱯᱚᱥᱪᱤᱢ ᱵᱟᱝᱞᱟ ᱨᱮᱫᱚ ᱵᱟᱦᱟ ᱥᱚᱦᱨᱟᱭ ᱯᱟᱛᱟᱵᱤᱸᱫᱟᱹ ᱮᱢᱟᱱ ᱠᱚ ᱡᱚᱛᱚ ᱞᱮᱠᱟᱱᱟᱜ ᱯᱚᱨᱚᱵᱽ ᱜᱮ ᱦᱩᱭᱩᱜᱼᱟ ᱚᱱᱟᱛᱮ ᱤᱧᱫᱚ ᱯᱚᱥᱪᱷᱤᱢ ᱵᱟᱝᱞᱟᱜᱮ ᱡᱟᱹᱥᱛᱤ ᱠᱟᱭᱛᱮᱧ ᱠᱩᱥᱤᱭᱟᱜᱼᱟ